ᱦᱮᱸ ᱜᱤᱫᱽᱨᱟᱹ ᱠᱚ ᱡᱩᱫᱤ ᱯᱩᱞᱤᱥ ᱛᱮᱠᱚ ᱥᱟᱵ ᱤᱫᱤ ᱠᱚᱣᱟ ᱥᱮ ᱪᱮ ᱟᱫᱚ ᱨᱩᱣᱟᱹᱲ ᱟᱜᱩ ᱦᱩᱭᱩᱜᱼᱟ ᱪᱮᱫᱟᱜ ᱥᱮ ᱩᱱᱠᱩ ᱜᱤᱫᱽᱨᱟᱹ ᱡᱩᱫᱤ ᱪᱮᱫ ᱦᱚᱸ ᱵᱟᱠᱚ ᱫᱳᱥ ᱠᱟᱫᱟ ᱥᱮ ᱦᱚᱸ ᱵᱟᱠᱚ ᱜᱟᱹᱞᱛᱤ ᱠᱟᱫᱟ ᱚᱱᱠᱟ ᱠᱟᱛᱮ ᱥᱮ ᱦᱚᱲᱟᱜ ᱤᱭᱟᱹ ᱠᱷᱟᱹᱛᱤᱨ ᱛᱮᱠᱚ ᱥᱟᱵ ᱤᱫᱤ ᱠᱮᱜ ᱠᱚᱣᱟ ᱛᱟᱦᱚᱞᱮ ᱩᱱᱠᱩ ᱫᱚ ᱨᱩᱣᱟᱹᱲ ᱟᱜᱩ ᱠᱚ ᱦᱩᱭᱩᱜᱼᱟ ᱪᱮᱫ ᱞᱮᱠᱟᱛᱮ ᱨᱩᱣᱟᱹᱲ ᱟᱜᱩ ᱠᱚ ᱦᱩᱭᱩᱜᱼᱟ ᱟᱵᱚ ᱟᱛᱳ ᱨᱮᱱ ᱦᱚᱲ ᱠᱚ ᱥᱟᱱᱟᱢ ᱦᱚᱲ ᱠᱚ ᱡᱟᱣᱨᱟ ᱠᱟᱛᱮ ᱜᱟᱞᱢᱟᱨᱟᱣ ᱠᱟᱛᱮ ᱩᱱᱠᱩᱣᱟᱜ ᱫᱳᱥ ᱵᱟᱹᱱᱩᱜ ᱠᱷᱟᱱ ᱫᱚ ᱩᱱᱠᱩ ᱵᱚᱱ ᱨᱩᱣᱟᱹᱲ ᱟᱜᱩ ᱠᱚᱣᱟ ᱪᱮᱫᱟᱜ ᱥᱮ ᱩᱱᱠᱩ ᱫᱚ ᱫᱳᱥ ᱵᱟᱠᱚ ᱥᱳᱫ ᱠᱟᱫᱟ ᱥᱮ ᱚᱱᱠᱟ ᱛᱮᱠᱚ ᱥᱟᱵ ᱤᱫᱤ ᱠᱟᱜ ᱠᱚᱣᱟ ᱡᱟᱛᱮ ᱩᱱᱠᱩ ᱯᱩᱞᱤᱥ ᱠᱷᱚᱱᱟᱜ ᱜᱤᱫᱽᱨᱟᱹ ᱠᱚ ᱨᱩᱠᱷᱭᱟᱹ ᱞᱟᱹᱜᱤᱫ ᱟᱵᱚ ᱟᱜᱩ ᱞᱟᱜᱟᱣ ᱵᱚᱱᱟ ᱱᱚᱣᱟ ᱠᱚ ᱜᱟᱞᱢᱟᱨᱟᱣ ᱠᱟᱛᱮ ᱫᱤᱱ ᱠᱚ ᱜᱳᱴᱟ ᱠᱟᱛᱮ ᱪᱮᱫ ᱫᱤᱱ ᱨᱮᱵᱚᱱ ᱪᱟᱞᱟᱜᱼᱟ ᱚᱱᱟ ᱠᱚ ᱫᱤᱱ ᱜᱳᱴᱟ ᱠᱟᱛᱮ ᱩᱱᱠᱩ ᱜᱤᱫᱽᱨᱟᱹ ᱨᱩᱣᱟᱹᱲ ᱟᱜᱩ ᱵᱚᱱ ᱪᱟᱞᱟᱜᱼᱟ ᱪᱮᱫᱟᱜ ᱥᱮ ᱩᱱᱠᱩ ᱜᱤᱫᱽᱨᱟᱹ ᱢᱟ ᱵᱟᱝᱠᱚ ᱫᱳᱥ ᱠᱟᱫᱟ ᱦᱚᱲᱟᱜ ᱫᱳᱥ ᱛᱮ ᱯᱩᱞᱤᱥ ᱠᱚ ᱥᱟᱵ ᱤᱫᱤ ᱠᱟᱜ ᱠᱚᱣᱟ ᱚᱱᱟ ᱠᱷᱟᱹᱛᱤᱨ ᱛᱮ ᱡᱟᱦᱟᱸ ᱫᱚ ᱟᱵᱚ ᱩᱱᱠᱩ ᱜᱤᱫᱽᱨᱟᱹ ᱫᱚ ᱨᱩᱠᱷᱭᱟᱹ ᱞᱟᱜᱟᱣ ᱵᱚᱱᱟ ᱪᱮᱫᱟᱜ ᱥᱮ ᱩᱱᱠᱩ ᱢᱟᱛᱚ ᱟᱵᱚ ᱠᱚᱨᱮᱱ ᱜᱮ ᱜᱤᱫᱽᱨᱟᱹ ᱚᱱᱟᱛᱮ ᱟᱵᱚ ᱜᱳᱴᱟ ᱞᱟᱜᱟ ᱵᱚᱱᱟ ᱡᱮ ᱩᱱᱟᱹᱜ ᱫᱤᱱ ᱨᱮᱵᱚ ᱪᱟᱞᱟᱜᱼᱟ ᱩᱱᱠᱩ ᱜᱤᱫᱽᱨᱟᱹ ᱠᱚᱵᱚ ᱨᱩᱣᱟᱹᱲ ᱟᱜᱩ ᱠᱚᱣᱟ ᱩᱢᱩᱠ ᱫᱤᱱ ᱨᱮᱵᱚᱱ ᱜᱳᱴᱟᱭᱟ ᱩᱱᱠᱩ ᱜᱳᱴᱟ ᱠᱟᱛᱮ ᱜᱤᱫᱽᱨᱟᱹ ᱵᱚᱱ ᱪᱟᱞᱟᱜ ᱟᱵᱚᱱ ᱩᱱᱠᱩ ᱴᱷᱮᱱ ᱵᱚᱱ ᱪᱟᱞᱟᱜᱼᱟ ᱜᱤᱫᱽᱨᱟᱹ ᱴᱷᱮᱱ ᱩᱱᱠᱩ ᱴᱷᱮᱱ ᱪᱟᱞᱟᱣ ᱠᱟᱛᱮ ᱟᱵᱚ ᱩᱱᱠᱩ ᱨᱩᱣᱟᱹᱲ ᱟᱜᱩ ᱦᱩᱭᱩᱜ ᱨᱩᱣᱟᱹᱲ ᱟᱜᱩ ᱠᱚᱣᱟᱵᱚᱱ ᱚᱱᱟᱜᱮ ᱯᱩᱞᱤᱥ ᱠᱷᱚᱱ ᱠᱷᱚᱱᱟᱜ ᱜᱤᱫᱽᱨᱟᱹ ᱨᱩᱠᱷᱭᱟᱹ ᱦᱩᱭᱩᱜᱼᱟ